ᱡᱳᱜᱽ ᱵᱮᱭᱟᱢ ᱫᱚ ᱤᱧ ᱴᱷᱮᱱ ᱫᱚ ᱥᱮᱛᱟᱜ ᱵᱮᱞᱟ ᱨᱮᱜᱮ ᱥᱩᱵᱤᱫᱟᱣᱟ ᱤᱧ ᱫᱚ ᱞᱟᱹᱴᱩ ᱠᱟᱛᱮ ᱜᱮ ᱡᱳᱜᱽ ᱵᱮᱭᱟᱢ ᱫᱩᱧ ᱮᱦᱚᱵ ᱟᱠᱟᱫᱟ ᱟᱞᱮ ᱫᱚ ᱤᱧ ᱡᱚᱠᱷᱚᱱ ᱠᱟᱴᱤᱡ ᱤᱧ ᱛᱟᱦᱮᱸ ᱠᱟᱱᱟ ᱩᱱ ᱫᱚ ᱡᱳᱜᱽ ᱵᱮᱭᱟᱢ ᱵᱟᱠᱷᱨᱟ ᱛᱮᱫᱚ ᱩᱱᱟᱹᱜ ᱫᱚ ᱵᱟᱲᱟᱭ ᱵᱟᱝ ᱛᱟᱦᱮᱸ ᱠᱟᱱ ᱛᱤᱧᱟᱹ ᱟᱫᱚ ᱚᱱᱟᱛᱮ ᱱᱮᱛᱟᱨ ᱫᱚ ᱫᱤᱱ ᱜᱮ ᱥᱮᱛᱟᱜ ᱪᱷᱚ ᱵᱟᱡᱮ ᱠᱷᱚᱱ ᱢᱤᱫ ᱜᱷᱚᱱᱴᱟᱧ ᱵᱮᱭᱟᱢ ᱫᱟ ᱟᱫᱚ ᱱᱚᱣᱟ ᱡᱳᱜᱽ ᱵᱮᱭᱟᱢ ᱠᱟᱛᱮ ᱟᱭᱢᱟ ᱥᱩᱵᱤᱫᱟ ᱫᱚᱧ ᱵᱩᱡᱷᱟᱹᱣᱮᱫ ᱠᱟᱱ ᱜᱮᱭᱟ ᱯᱟᱹᱦᱤᱞ ᱛᱮᱫᱚ ᱟᱭᱢᱟ ᱨᱟᱱ ᱠᱩᱧ ᱡᱚᱢᱮᱫ ᱠᱟᱱ ᱛᱟᱦᱮᱸᱜᱼᱟ ᱟᱫᱚ ᱱᱮᱛᱟᱨ ᱫᱚ ᱚᱱᱟ ᱨᱟᱱ ᱠᱚᱦᱚᱸ ᱛᱷᱚᱲᱟ ᱫᱚ ᱠᱚᱢ ᱦᱮᱡ ᱠᱟᱱᱟ ᱩᱱᱟᱹᱜ ᱨᱟᱱ ᱫᱚ ᱡᱚᱢ ᱵᱟᱝ ᱦᱩᱭᱩᱜᱠᱟᱱ ᱛᱤᱧᱟᱹ ᱟᱫᱚ ᱟᱨ ᱱᱚᱣᱟ ᱡᱳᱜᱽ ᱵᱮᱭᱟᱢ ᱡᱩᱫᱤ ᱦᱩᱰᱤᱧ ᱩᱢᱮᱨ ᱨᱤᱧ ᱠᱚᱨᱟᱣ ᱞᱮᱠᱷᱟᱱ ᱫᱚ ᱯᱟᱥᱮᱡ ᱟᱨᱚ ᱥᱩᱵᱤᱫᱟ ᱫᱚ ᱛᱟᱦᱮᱸ ᱠᱚᱜ ᱜᱮᱭᱟ ᱟᱨ ᱨᱳᱜᱽ ᱠᱷᱚᱱ ᱟᱨᱚ ᱨᱳᱜᱽ ᱠᱷᱚᱱ ᱫᱚ ᱚᱱᱮᱠ ᱥᱟᱺᱜᱤᱧ ᱨᱮᱜᱮᱧ ᱛᱟᱦᱮᱸ ᱠᱚᱜᱼᱟ ᱦᱳᱭᱛᱳ ᱟᱫᱚ ᱱᱤᱛᱳᱜ ᱫᱚ ᱤᱧ ᱫᱚ ᱱᱚᱣᱟ ᱞᱟᱹᱴᱩ ᱠᱟᱛᱮ ᱜᱮ ᱡᱮᱦᱮᱛᱩᱧ ᱡᱳᱜᱽ ᱵᱮᱭᱟᱢ ᱫᱟ ᱟᱫᱚ ᱤᱧᱟᱹᱜ ᱫᱚ ᱩᱪᱤᱛ ᱱᱤᱛᱳᱜ ᱡᱟᱦᱟᱸᱭ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ ᱩᱝᱠᱩ ᱤᱧ ᱥᱚᱸᱜᱮ ᱡᱳᱜᱽ ᱵᱮᱭᱟᱢ ᱚᱵᱽᱵᱷᱟᱥ ᱦᱚᱪᱚ ᱠᱟᱛᱮ ᱩᱝᱠᱩ ᱦᱚᱸ ᱢᱟᱱᱮ ᱨᱳᱜᱽ ᱟᱡᱟᱨ ᱠᱷᱚᱱ ᱡᱟᱛᱮ ᱥᱟᱺᱜᱤᱧ ᱨᱮᱠᱚ ᱛᱟᱦᱮᱱ ᱤᱧ ᱫᱚ ᱚᱱᱟᱜᱤᱧ ᱪᱮᱥᱴᱟᱭᱮᱫᱟ ᱟᱨ ᱱᱚᱣᱟ ᱵᱮᱭᱟᱢ ᱨᱮᱭᱟᱜ ᱢᱤᱫᱴᱟᱹᱝ ᱢᱟᱨᱟᱝ ᱥᱩᱵᱤᱫᱷᱟ ᱫᱚ ᱦᱩᱭᱩᱜ ᱠᱟᱱᱟ ᱨᱟᱱ ᱠᱚ ᱠᱚᱢ ᱧᱚᱜ ᱡᱚᱢ